ᱦᱮᱸ ᱦᱮᱞᱳ ᱦᱮᱸ ᱦᱮᱞᱳ ᱦᱮᱸ ᱦᱮᱸ ᱚᱻ ᱟᱪᱪᱷᱟ ᱟᱪᱪᱷᱟ ᱦᱮᱸ ᱡᱚᱦᱟᱨ ᱜᱮ ᱡᱚᱦᱟᱨ ᱜᱮ ᱢᱟ ᱦᱮᱸ ᱦᱮᱸ ᱦᱮᱸ ᱦᱮᱸ ᱦᱮᱸ ᱦᱮᱸ ᱚᱻ ᱤᱧ ᱛᱚ ᱛᱷᱚᱲᱟ ᱚᱲᱟᱜ ᱨᱮᱫᱚ ᱵᱟᱹᱱᱩᱧᱟ ᱥᱟᱭᱤᱰ ᱡᱚᱢᱤ ᱠᱟᱹᱢᱤᱨᱮ ᱢᱤᱱᱟᱹᱧᱟ ᱟᱫᱚ ᱪᱟᱞᱟᱜ ᱫᱮᱨᱤᱜ ᱟᱹᱧ ᱛᱚ ᱦᱮᱸ ᱦᱮᱸ ᱦᱳᱭᱛᱳ ᱦᱩᱭ ᱫᱟᱲᱮᱜ ᱜᱮᱭᱟ ᱥᱤᱛᱩᱝ ᱦᱚᱸ ᱥᱤᱛᱩᱝ ᱠᱟᱱᱟ ᱚᱱᱮᱠ ᱨᱚᱠᱚᱢ ᱵᱮᱯᱟᱨ ᱠᱚ ᱦᱩᱭ ᱫᱟᱲᱮᱭᱟᱜᱼᱟ ᱟᱫᱚ ᱢᱟᱡᱟ ᱢᱩᱥᱠᱤᱞ ᱫᱚ ᱛᱟᱦᱚᱞᱮ ᱯᱚᱨᱮ ᱫᱚ ᱱᱤᱛᱚᱜ ᱫᱚ ᱢᱟᱱᱮ ᱨᱟᱱ ᱠᱚ ᱡᱚᱢ ᱛᱟᱭᱱᱚᱢ ᱪᱮᱫ ᱞᱮᱠᱟᱢ ᱦᱮᱸ ᱦᱚᱥᱯᱤᱴᱟᱞ ᱥᱮᱫ ᱫᱚ ᱚᱵᱚᱥᱥᱳᱭ ᱪᱟᱞᱟᱜ ᱛᱮᱜᱮ ᱡᱟᱹᱨᱩᱲᱟ ᱛᱳ ᱟᱪᱪᱷᱟ ᱴᱷᱤᱠ ᱜᱮᱭᱟ ᱛᱟᱦᱚᱞᱮ ᱯᱩᱨᱟᱹ ᱛᱚ ᱤᱧ ᱪᱮᱥᱴᱟᱭᱮᱫᱟ ᱪᱟᱞᱟᱜ ᱞᱟᱹᱜᱤᱫ ᱟᱨ ᱟᱪᱪᱷᱟ ᱟᱨᱦᱚᱸ ᱯᱷᱳᱱ ᱟᱹᱧ ᱢᱮ ᱦᱟᱸᱜ ᱛᱳ ᱟᱪᱪᱷᱟ ᱟᱪᱪᱷᱟ ᱪᱟᱞᱟᱜ ᱠᱟᱹᱱᱟᱹᱧ ᱟᱫᱚ ᱦᱚᱥᱯᱤᱴᱟᱞ ᱦᱚᱛᱚ ᱵᱟᱝ ᱥᱟᱺᱜᱤᱧᱟ ᱟᱨ ᱚᱸᱰᱮ ᱠᱷᱚᱱ ᱦᱚᱥᱯᱤᱴᱟᱞ ᱡᱩᱫᱤ ᱪᱟᱞᱟᱜ ᱦᱩᱭᱩᱜᱚᱜ ᱠᱷᱟᱱ ᱠᱤ ᱵᱮᱵᱚᱥᱛᱷᱟ ᱠᱚ ᱦᱮᱸ ᱥᱮᱭ ᱟᱨ ᱵᱟᱠᱷᱟᱱ ᱫᱚ ᱤᱧ ᱴᱳᱴᱳ ᱠᱩᱧ ᱤᱫᱤᱭᱟ ᱮᱱᱛᱮᱫ ᱚᱸᱰᱮ ᱡᱩᱫᱤ ᱵᱮᱵᱚᱥᱛᱷᱟ ᱵᱟᱝ ᱛᱟᱦᱮᱱ ᱠᱷᱟᱱ ᱫᱚ ᱚᱻ ᱟᱪᱪᱷᱟ ᱟᱪᱪᱷᱟ ᱴᱷᱤᱠ ᱜᱮᱭᱟ ᱤᱧ ᱪᱟᱞᱟᱜ ᱠᱟᱹᱱᱟᱹᱧ ᱟᱪᱪᱷᱟ ᱴᱷᱤᱠ ᱜᱮᱭᱟ ᱤᱧ ᱪᱟᱞᱟᱜ ᱤᱧ ᱪᱟᱞᱟᱜ ᱠᱟᱹᱱᱟᱹᱧ ᱫᱚᱢᱮ ᱮᱢᱟᱨᱡᱮᱱᱥᱤᱢ ᱞᱟᱹᱭ ᱮᱫᱟ ᱜᱤᱫᱽᱨᱟᱹ ᱦᱮᱸ ᱴᱷᱤᱠ ᱜᱮᱭᱟ ᱴᱷᱤᱠ ᱜᱮᱭᱟ ᱛᱳ ᱧᱮᱞᱮ ᱦᱩᱭᱩᱜᱼᱟ ᱱᱤᱛᱚᱜ ᱜᱮ ᱡᱮᱸ ᱡᱚᱦᱟᱨ ᱜᱮ